ᱥᱚᱢᱟᱡᱽ ᱥᱮᱵᱟ ᱞᱮᱠᱟᱛᱮᱫᱚ ᱞᱟᱹᱠᱛᱤ ᱞᱟᱹᱠᱛᱤ ᱠᱟᱱᱟ ᱟᱛᱳ ᱥᱚᱦᱚᱨ ᱩᱛᱱᱟᱹᱣ ᱞᱟᱹᱜᱤᱫ ᱫᱚ ᱞᱟᱹᱜᱤᱫ ᱤᱧ ᱥᱚᱨᱠᱟᱨ ᱴᱷᱮᱱ ᱠᱷᱚᱱ ᱦᱟᱥᱯᱟᱛᱟᱞ ᱰᱟᱦᱟᱨ ᱱᱟᱯᱟᱭᱤᱧ ᱟᱥ ᱠᱟᱱᱟ ᱰᱟᱦᱟᱨ ᱢᱚᱡᱽ ᱛᱟᱦᱮᱸ ᱞᱮᱱ ᱠᱷᱟᱡ ᱫᱚ ᱡᱳᱜᱟᱡᱳᱜᱽ ᱥᱚᱨᱠᱟᱨᱤ ᱵᱟᱥ ᱱᱚᱣᱟ ᱠᱚ ᱛᱮ ᱛᱟᱲᱟᱛᱟᱲᱤ ᱪᱟᱞᱟᱣ ᱡᱳᱜᱟᱡᱳᱜᱽ ᱦᱩᱭᱩᱜᱼᱟ